ᱟᱞᱮᱭᱟᱜ ᱥᱩᱨ ᱥᱩᱯᱩᱨ ᱨᱮᱫᱚ ᱟᱹᱰᱤᱞᱮᱠᱟᱱ ᱵᱤᱨᱤᱫ ᱠᱚ ᱢᱮᱱᱟᱜᱼᱟ ᱡᱮᱞᱮᱠᱟ ᱠᱚᱭᱞᱟ ᱨᱮᱱᱟᱜ ᱤᱥᱴᱤᱞ ᱨᱮᱱᱟᱜ ᱟᱨᱦᱚᱸ ᱮᱢᱟᱱ ᱮᱢᱟᱱ ᱠᱚ ᱱᱚᱣᱟ ᱠᱚ ᱢᱩᱫᱽᱨᱮ ᱠᱚᱭᱞᱟ ᱨᱮᱱᱟᱜ ᱠᱚᱭᱞᱟ ᱠᱷᱚᱱ ᱫᱚ ᱯᱤᱪ ᱟᱞᱠᱟᱛᱨᱟ ᱮᱢᱟᱱ ᱮᱢᱟᱱ ᱡᱤᱱᱤᱥ ᱠᱚ ᱦᱩᱭᱩᱜ ᱠᱟᱱᱟ ᱟᱨ ᱵᱟᱭᱨᱮ ᱫᱤᱥᱚᱢ ᱨᱮᱦᱚᱸ ᱠᱚᱭᱟᱞᱟ ᱥᱚᱨᱵᱚᱨᱟᱦᱚ ᱦᱩᱭᱩᱜ ᱠᱟᱱᱟ ᱟᱨ ᱱᱚᱝ ᱠᱚᱭᱞᱟ ᱠᱚ ᱟᱹᱠᱷᱨᱤᱧ ᱠᱟᱛᱮᱫ ᱟᱹᱰᱤᱜᱟᱱ ᱠᱟᱹᱣᱰᱤ ᱠᱚ ᱟᱨᱡᱟᱣᱚᱜ ᱠᱟᱱᱟ ᱟᱨ ᱱᱚᱶᱟ ᱵᱮᱜᱚᱨ ᱤᱥᱴᱤᱞ ᱨᱮᱱᱟᱜ ᱦᱚᱸ ᱤᱥᱴᱤᱞ ᱠᱳᱢᱯᱟᱱᱤ ᱠᱷᱚᱱ ᱜᱟᱰᱤ ᱨᱮᱱᱟᱜ ᱯᱟᱴ ᱠᱚ ᱟᱨ ᱚᱲᱟᱜ ᱨᱮᱱᱟᱜ ᱟᱰᱤᱜᱟᱱ ᱟᱥᱵᱟᱵᱯᱚᱛᱨᱚ ᱠᱚᱜᱮ ᱤᱥᱴᱤᱞ ᱠᱷᱚᱱ ᱵᱮᱱᱟᱣᱚᱜ ᱠᱟᱱᱟ